ᱦᱮᱸ ᱡᱚᱦᱟᱨ ᱜᱮ ᱟᱫᱚ ᱯᱚᱥᱪᱤᱢ ᱵᱚᱨᱫᱷᱚᱢᱟᱱ ᱨᱮᱫᱚ ᱟᱞᱮ ᱦᱟᱜ ᱱᱚᱣᱟ ᱡᱚᱛᱚᱠᱷᱚᱱ ᱞᱟᱹᱴᱩ ᱮᱜ ᱦᱟᱥᱯᱟᱛᱟᱞ ᱫᱚ ᱦᱩᱭᱩᱜ ᱠᱟᱱᱟ ᱡᱟᱦᱟᱸ ᱱᱚᱣᱟ ᱵᱤᱫᱷᱟᱱ ᱱᱚᱜᱚᱨ ᱥᱟᱵᱽ ᱰᱤᱵᱷᱤᱥᱚᱱᱟᱞ ᱦᱚᱥᱯᱤᱴᱟᱞ ᱟᱫᱚ ᱚᱱᱟ ᱢᱟᱦᱟᱜ ᱥᱩᱨ ᱜᱮ ᱟᱫᱚ ᱮᱱᱛᱮ ᱨᱮᱦᱚᱸ ᱟᱵᱟᱨ ᱟᱵᱚ ᱡᱟᱦᱟᱸ ᱦᱮᱞᱛᱷ ᱥᱮᱱᱴᱟᱨ ᱢᱮᱱᱟᱜᱼᱟ ᱟᱞᱮ ᱴᱚᱞᱟᱨᱮ ᱟᱨ ᱚᱱᱟ ᱴᱚᱞᱟ ᱵᱮᱲᱦᱟᱭ ᱛᱮᱠᱚ ᱠᱟᱹᱢᱤ ᱠᱟᱱᱟ ᱩᱱᱠᱩ ᱦᱚᱸ ᱵᱷᱟᱹᱜᱤ ᱜᱮ ᱱᱩᱠᱩ ᱡᱟᱦᱟᱸ ᱛᱤᱱᱟᱹᱜ ᱱᱩᱠᱩ ᱰᱮᱞᱤᱵᱷᱟᱹᱨᱤ ᱥᱮ ᱯᱳᱣᱟᱛᱤ ᱟᱹᱭᱩ ᱦᱚᱲᱟᱜ ᱪᱮᱠᱟᱯ ᱠᱷᱚᱱ ᱥᱩᱨᱩ ᱠᱟᱛᱮᱫ ᱮᱦᱚᱵ ᱠᱟᱛᱮᱫ ᱮᱠᱫᱚᱢ ᱦᱮᱸ ᱜᱤᱫᱽᱨᱟᱹ ᱡᱟᱱᱟᱢᱚᱜ ᱫᱷᱟᱹᱵᱤᱡᱼᱮ ᱛᱚᱫᱟᱨᱚᱠᱤ ᱨᱮ ᱵᱷᱟᱹᱜᱤ ᱜᱮ ᱩᱱᱠᱩ ᱠᱚ ᱠᱟᱹᱢᱤᱭᱮᱫᱟ ᱚᱲᱟᱜ ᱨᱮ ᱦᱮᱡ ᱠᱟᱛᱮᱫ ᱱᱩᱠᱩᱣᱟᱜ ᱯᱮᱥᱟᱨ ᱥᱩᱜᱟᱨ ᱡᱚᱛᱚ ᱠᱚ ᱧᱮᱞ ᱮᱫᱟ ᱮᱵᱚᱝ ᱩᱱᱠᱩ ᱪᱟᱸᱫᱚ ᱪᱟᱸᱫᱚ ᱡᱟᱦᱟᱸ ᱱᱚᱣᱟ ᱤᱱᱡᱮᱠᱥᱮᱱ ᱠᱚ ᱫᱚᱨᱠᱟᱨ ᱠᱟᱱᱟ ᱚᱱᱟ ᱦᱚᱸ ᱡᱚᱛᱚ ᱠᱚ ᱥᱚᱢᱚᱭ ᱥᱚᱢᱚᱭ ᱠᱚ ᱛᱚᱫᱟᱨᱚᱠᱤ ᱠᱟᱛᱮᱜ ᱠᱚ ᱧᱮᱞ ᱤᱫᱤᱭᱮᱫᱟ ᱚᱱᱟ ᱥᱟᱶᱛᱮ ᱱᱚᱜᱼᱚᱭ ᱡᱮ ᱦᱮᱞᱛᱷ ᱥᱮᱱᱴᱟᱨ ᱨᱮ ᱥᱮᱱᱚᱜ ᱦᱩᱭᱩᱜᱼᱟ ᱦᱮᱞᱛᱷ ᱥᱮᱱᱴᱟᱨ ᱨᱮ ᱥᱮᱱ ᱠᱟᱛᱮᱜ ᱩᱱᱠᱩ ᱟᱹᱭᱩ ᱦᱚᱲᱟᱜ ᱡᱟᱦᱟᱸ ᱛᱤᱱᱟᱹᱜ ᱥᱟᱨᱤᱨᱤᱠ ᱚᱱᱟ ᱤᱭᱟᱹ ᱦᱚᱸᱠᱚ ᱪᱮᱠᱟᱯ ᱦᱚᱪᱚᱭᱮᱫ ᱠᱚᱣᱟ ᱟᱨ ᱚᱱᱟ ᱥᱟᱶᱛᱮ ᱩᱱᱠᱩ ᱦᱚᱸᱠᱚ ᱞᱟᱹᱭᱫᱟ ᱡᱮ ᱥᱩᱨ ᱨᱮᱜᱮ ᱥᱟᱵᱽ ᱰᱤᱵᱷᱤᱥᱳᱱᱟᱞ ᱦᱚᱥᱯᱤᱴᱟᱞ ᱦᱮᱸ ᱚᱸᱰᱮ ᱥᱮᱱ ᱠᱟᱛᱮᱜ ᱡᱟᱦᱟᱸ ᱰᱮᱞᱤᱵᱷᱟᱨᱤ ᱰᱮᱹᱴ ᱥᱮ ᱜᱤᱫᱟᱹᱨ ᱡᱟᱱᱟᱢᱚᱜ ᱫᱤᱱ ᱚᱱᱟ ᱦᱚᱸ ᱢᱟᱡᱷᱮ ᱢᱚᱫᱽᱫᱷᱮ ᱪᱟᱸᱫᱳ ᱨᱮ ᱢᱤᱫ ᱫᱷᱟᱣ ᱠᱟᱛᱮᱜ ᱠᱚ ᱪᱮᱠᱟᱯ ᱚᱱᱟ ᱠᱚ ᱛᱚᱫᱟᱨᱚᱠᱤ ᱠᱚ ᱦᱟᱛᱟᱣᱫᱟ ᱚᱱᱟ ᱥᱟᱶᱛᱮ ᱱᱚᱣᱟ ᱥᱩᱨᱼᱥᱩᱨ ᱨᱮᱦᱚᱸ ᱢᱤᱫ ᱵᱟᱨᱭᱟ ᱱᱚᱣᱟ ᱱᱟᱨᱥᱤᱝᱦᱳᱢ ᱢᱮᱱᱟᱜ ᱜᱮᱭᱟ ᱡᱟᱦᱟᱸᱭ ᱯᱚᱭᱥᱟ ᱟᱱ ᱦᱚᱲ ᱫᱚ ᱦᱮᱞᱛᱷ ᱥᱮᱱᱴᱟᱨ ᱥᱮᱱ ᱠᱟᱛᱮᱜ ᱨᱮᱦᱚᱸ ᱥᱟᱵᱽ ᱰᱤᱵᱷᱤᱥᱳᱱᱟᱞ ᱥᱚᱨᱠᱟᱨᱤ ᱦᱚᱥᱯᱤᱴᱟᱞ ᱥᱮᱱᱚᱜ ᱠᱟᱛᱮᱜ ᱨᱮᱦᱚᱸ ᱢᱤᱫ ᱵᱟᱨ ᱚᱥᱚᱢᱚᱭ ᱨᱮ ᱩᱱᱠᱩ ᱚᱱᱟ ᱱᱟᱨᱥᱤᱝᱦᱳᱢ ᱨᱮᱠᱚ ᱪᱮᱠᱟᱯᱚᱜ ᱠᱟᱱ ᱜᱮᱭᱟ ᱦᱮᱸ ᱱᱚᱣᱟ ᱠᱟᱛᱮᱜ ᱫᱚ ᱵᱷᱟᱹᱜᱤ ᱜᱮᱭᱟ ᱯᱚᱥᱪᱤᱢ ᱵᱚᱨᱫᱷᱚᱢᱟᱱ ᱨᱮᱱᱟᱜ ᱥᱟᱥᱛᱷᱚ ᱤᱫᱤ ᱠᱟᱛᱮᱜ ᱦᱮᱸ ᱟᱹᱰᱤ ᱠᱷᱟᱱ ᱟᱹᱰᱤᱜᱮ ᱱᱟᱯᱟᱭ ᱜᱮᱭᱟ ᱢᱮᱱᱠᱷᱟᱱ ᱟᱨ ᱱᱚᱣᱟ ᱩᱱᱢᱟᱨᱟᱝ ᱠᱚᱨᱳᱱᱟ ᱠᱟᱞ ᱯᱟᱨᱚᱢ ᱱᱚᱣᱟ ᱥᱟᱶᱛᱮ ᱟᱵᱚ ᱡᱟᱦᱟᱸ ᱛᱤᱱᱟᱹᱜ ᱮᱨᱤᱭᱟ ᱨᱮ ᱦᱟᱥᱯᱟᱛᱟᱞ ᱛᱟᱦᱮᱸ ᱠᱟᱱᱟ ᱟᱹᱰᱤ ᱢᱚᱡᱽ ᱠᱚ ᱠᱟᱹᱢᱤ ᱠᱟᱫᱟ ᱦᱮᱸ ᱡᱟᱦᱟᱸ ᱛᱤᱱᱟᱹᱜ ᱵᱷᱮᱠᱥᱤᱱ ᱥᱮ ᱡᱟᱦᱟᱸ ᱛᱤᱱᱟᱹᱜ ᱨᱟᱱ ᱠᱚ ᱥᱮ ᱱᱚᱣᱟ ᱥᱮᱱᱤᱴᱟᱭᱡᱟᱨ ᱠᱚ ᱫᱚᱢᱮ ᱠᱷᱟᱱ ᱫᱚᱢᱮ ᱜᱮᱠᱚ ᱵᱤᱞᱤᱭ ᱠᱟᱫᱟ ᱟᱨ ᱥᱟᱱᱟᱢ ᱦᱚᱲ ᱜᱮᱠᱚ ᱧᱟᱢ ᱠᱟᱫᱟ ᱱᱚᱝᱠᱟ ᱛᱟᱞᱟᱛᱮ ᱱᱚᱣᱟᱨᱮ ᱡᱟᱸᱜᱮ ᱫᱟᱨᱟᱢ ᱠᱟᱛᱮᱜ ᱠᱳᱨᱳᱱᱟ ᱵᱷᱟᱭᱨᱟᱥ ᱠᱷᱚᱱ ᱦᱚᱸ ᱟᱹᱰᱤ ᱠᱷᱟᱱ ᱟᱹᱰᱤ ᱦᱚᱲ ᱠᱚ ᱵᱮᱥ ᱠᱟᱱᱟ